ᱟᱞᱮ ᱟᱛᱳᱨᱮ ᱵᱟᱹᱲᱤᱡ ᱮᱢᱵᱩᱞᱮᱱᱥ ᱛᱟᱦᱮᱸ ᱠᱷᱟᱹᱛᱤᱨ ᱟᱹᱰᱤ ᱮᱴᱠᱮᱴᱚᱬᱮ ᱨᱮᱞᱮ ᱯᱟᱲᱟᱣ ᱞᱮᱱᱟ ᱪᱮᱫᱟᱜ ᱥᱮ ᱡᱚᱠᱷᱚᱱ ᱜᱮ ᱟᱞᱮ ᱟᱛᱳᱨᱮ ᱡᱟᱦᱟᱸᱭ ᱜᱮ ᱨᱩᱣᱟᱹ ᱦᱟᱹᱥᱩᱜ ᱟᱠᱚ ᱩᱱ ᱚᱠᱛᱚ ᱚᱱᱟ ᱞᱮ ᱦᱮᱞᱛᱷ ᱥᱮᱱᱴᱟᱨ ᱨᱮ ᱢᱮᱱᱟᱜ ᱢᱤᱫᱴᱮᱡ ᱮᱢᱵᱩᱞᱮᱱᱥ ᱢᱟᱱᱮ ᱟᱹᱰᱤᱜᱮ ᱢᱟᱱᱮ ᱵᱟᱹᱲᱤᱡ ᱜᱮᱭᱟ ᱟᱹᱰᱤ ᱢᱟᱨᱮ ᱦᱩᱭ ᱠᱟᱱᱟ ᱚᱱᱟᱛᱮ ᱪᱮᱫᱟᱜ ᱥᱮ ᱡᱚᱠᱷᱚᱱ ᱜᱮ ᱱᱚᱝᱠᱟ ᱮᱢᱟᱨᱡᱮᱱᱥᱤ ᱨᱮᱞᱮ ᱯᱷᱳᱱ ᱵᱟᱲᱟ ᱠᱟᱫᱟ ᱩᱱ ᱚᱠᱛᱚ ᱞᱟᱹᱭᱟᱭ ᱦᱟᱸᱜ ᱥᱮᱴᱮᱨᱚᱜ ᱠᱟᱱᱟ ᱟᱨ ᱛᱟᱦᱞᱮ ᱚᱱᱟ ᱦᱮᱡ ᱦᱮᱡ ᱛᱩᱞᱩᱡ ᱜᱮ ᱚᱱᱟ ᱮᱢᱵᱩᱞᱮᱱᱥ ᱛᱷᱤᱨᱼᱛᱷᱟᱨ ᱱᱟ ᱥᱮ ᱢᱟᱱᱮ ᱵᱟᱹᱲᱤᱡ ᱠᱟᱛᱮ ᱛᱤᱸᱜᱩ ᱠᱟᱫᱟᱭ ᱟᱨ ᱡᱚᱠᱷᱚᱱ ᱞᱮ ᱯᱷᱳᱱᱟᱭᱟ ᱢᱮᱱᱟᱭ ᱦᱮᱸ ᱨᱟᱥᱛᱟ ᱨᱮ ᱢᱤᱱᱟᱧᱟ ᱦᱟᱯᱳᱭ ᱴᱟᱭᱟᱨ ᱯᱟᱢᱪᱟᱨ ᱠᱟᱱᱟ ᱴᱟᱭᱟᱨ ᱤᱧ ᱴᱷᱤᱠᱫᱟ ᱟᱨᱚ ᱴᱟᱭᱟᱨ ᱴᱷᱤᱠ ᱮᱱ ᱛᱟᱭ ᱠᱷᱟᱡ ᱟᱨᱚ ᱦᱮᱡ ᱦᱮᱡ ᱚᱠᱛᱚ ᱟᱨᱚ ᱢᱤᱫ ᱜᱷᱟᱹᱲᱤᱡ ᱯᱚᱨᱮ ᱞᱟᱹᱭᱟᱭ ᱡᱮ ᱤᱧᱡᱤᱱ ᱰᱮᱢᱮᱡᱽ ᱠᱟᱱᱟ ᱚᱱᱮ ᱚᱱᱠᱟ ᱢᱟᱱᱮ ᱞᱟᱹᱭ ᱞᱮᱠᱷᱟᱱ ᱱᱚᱣᱟ ᱮᱢᱵᱩᱞᱮᱱᱥ ᱠᱷᱟᱹᱛᱤᱨ ᱛᱮᱜᱮ ᱟᱞᱮ ᱡᱟᱦᱟᱸ ᱱᱚᱣᱟ ᱟᱛᱳ ᱨᱮᱱ ᱱᱟᱱᱟ ᱦᱩᱱᱟᱹᱨ ᱦᱚᱲ ᱨᱩᱣᱟᱹ ᱦᱟᱹᱥᱩ ᱮᱢᱟᱨᱡᱮᱱᱥᱤ ᱨᱮ ᱵᱟᱠᱚ ᱥᱮᱴᱮᱨ ᱫᱟᱲᱮᱭᱟᱜ ᱠᱟᱱ ᱛᱟᱦᱮᱸᱜ ᱟᱹᱰᱤ ᱚᱥᱩᱵᱤᱫᱷᱟ ᱨᱮᱠᱚ ᱧᱩᱨᱩ ᱟᱠᱟᱱ ᱛᱟᱞᱮᱭᱟ ᱚᱱᱟ ᱠᱷᱟᱹᱛᱤᱨ ᱟᱞᱮ ᱵᱟᱨ ᱵᱟᱨ ᱟᱨᱫᱟᱥ ᱞᱮ ᱫᱚᱦᱚ ᱠᱟᱫᱟ ᱥᱮ ᱢᱮᱱᱮᱜ ᱜᱮᱭᱟᱞᱮ ᱡᱮ ᱱᱚᱣᱟ ᱮᱢᱵᱩᱞᱮᱱᱥ ᱫᱚ ᱵᱚᱫᱚᱞ ᱠᱟᱛᱮ ᱱᱟᱣᱟᱱᱟᱜ ᱮᱢᱵᱩᱞᱮᱱᱥ ᱫᱚ ᱛᱟᱦᱮᱱ ᱠᱷᱟᱡ ᱟᱹᱰᱤ ᱱᱟᱯᱟᱭ ᱦᱩᱭᱩᱜᱼᱟ ᱱᱚᱣᱟ ᱟᱛᱳ ᱨᱮᱱ ᱦᱚᱲ ᱠᱚ ᱵᱷᱟᱞᱮ ᱦᱩᱭᱩᱜᱼᱟ ᱢᱮᱱᱛᱮ